ᱵᱤᱨ ᱵᱤᱨᱛᱮ ᱮᱵᱮ ᱢᱚᱱᱮ ᱟᱪᱪᱷᱟ ᱦᱩᱭᱩᱜ ᱜᱮᱭᱟ ᱨᱟᱹᱥᱠᱟᱹ ᱦᱚᱸ ᱟᱸᱡᱚᱢ ᱠᱟᱛᱮ ᱨᱟᱹᱥᱠᱟᱹ ᱫᱚ ᱵᱩᱡᱷᱟᱹᱣᱚᱜ ᱠᱟᱱ ᱛᱟᱦᱮᱸᱫ ᱜᱮᱭᱟ ᱢᱮᱱᱠᱷᱟᱱ ᱩᱱᱟᱹᱜ ᱥᱮᱨᱢᱟ ᱡᱟᱞᱟᱝ ᱥᱮ ᱥᱮᱨᱢᱟ ᱥᱟᱺᱜᱤᱧ ᱨᱮᱱᱟᱜ ᱠᱟᱛᱷᱟ ᱢᱚᱱᱮᱛᱮ ᱩᱭᱦᱟᱹᱨᱚᱜ ᱨᱮᱦᱚᱸ ᱟᱨ ᱵᱤᱱᱛᱤ ᱵᱷᱟᱹᱠᱛᱤ ᱠᱚᱨᱮ ᱵᱟᱲᱟᱭᱚᱜ ᱨᱮᱦᱚᱸ ᱠᱤᱱᱛᱩ ᱚᱱᱠᱟᱞᱮᱠᱟᱱᱟᱜ ᱫᱚ ᱟᱹᱰᱤ ᱨᱚᱠᱚᱢ ᱥᱚᱨᱚᱧᱡᱟ ᱧᱟᱢᱚᱜ ᱥᱮ ᱚᱱᱟ ᱞᱟᱭᱤᱱᱛᱮ ᱯᱟᱲᱦᱟᱜ ᱨᱮᱱᱟᱜ ᱵᱮᱯᱟᱨ ᱦᱚᱸ ᱢᱮᱱᱟᱜᱼᱟ ᱟᱨ ᱚᱱᱟ ᱯᱟᱲᱦᱟᱜ ᱞᱟᱹᱭᱤᱱ ᱠᱟᱱᱟ ᱚᱵᱚᱥᱛᱟ ᱫᱚ ᱛᱟᱦᱮᱠᱟᱱᱟ ᱢᱮᱱᱠᱷᱟᱱ ᱱᱤᱛᱚᱜ ᱵᱟᱰᱟᱭ ᱛᱟᱦᱮᱸᱠᱟᱱᱟ ᱡᱮ ᱵᱟᱝᱟ ᱟᱵᱚᱣᱟᱜ ᱥᱤᱢᱟᱹ ᱥᱮᱫ ᱫᱚ ᱟᱵᱚᱣᱟᱜ ᱥᱮᱨᱮᱧ ᱛᱟᱞᱟᱛᱮ ᱠᱚ ᱞᱟᱹᱭ ᱦᱚᱴᱚ ᱠᱟᱜᱼᱟ ᱡᱮ ᱫᱮᱥ ᱪᱚᱝ ᱟᱹᱪᱩᱨᱮᱱ ᱡᱟ ᱜᱚᱸᱥᱟᱭ ᱫᱤᱥᱚᱢ ᱪᱚᱝ ᱵᱤᱦᱩᱨᱮᱱ ᱚᱱᱟᱞᱮᱠᱟᱛᱮ ᱟᱵᱚ ᱫᱚ ᱵᱟᱲᱟᱭ ᱜᱮᱭᱟ ᱡᱮ ᱫᱮᱥ ᱫᱤᱥᱚᱢ ᱜᱮ ᱟᱹᱪᱩᱨᱚᱜ ᱠᱟᱱᱟ ᱪᱟᱸᱫᱚ ᱥᱮ ᱵᱮᱲᱟ ᱫᱚ ᱢᱤᱫᱴᱷᱮᱱ ᱜᱮ ᱢᱮᱱᱟᱭᱟ ᱟᱨ ᱚᱱᱟ ᱞᱮᱠᱟᱛᱮ ᱥᱤᱧ ᱧᱤᱫᱟᱹᱜ ᱠᱟᱱᱟ ᱟᱫᱚ ᱟᱵᱚ ᱡᱟᱦᱟᱸᱨᱮ ᱢᱮᱱᱟᱜ ᱵᱚᱱᱟ ᱚᱱᱟ ᱯᱨᱤᱛᱷᱤᱵᱤ ᱨᱮ ᱚᱱᱟ ᱫᱚᱵᱚᱱ ᱵᱟᱰᱟᱭ ᱛᱤᱭᱳᱜ ᱟᱠᱟᱫᱼᱟ ᱥᱮ ᱵᱟᱰᱟᱭ ᱞᱟᱹᱠ ᱜᱮᱭᱟ ᱢᱮᱱᱠᱷᱟᱱ ᱚᱱᱟ ᱨᱮ ᱞᱮᱠᱟᱛᱮ ᱞᱟᱦᱟ ᱪᱟᱞᱟᱜ ᱥᱮ ᱡᱩᱠᱛᱤ ᱵᱤᱨᱫᱟᱹ ᱛᱟᱞᱟᱛᱮ ᱮᱟᱴᱟᱜ ᱜᱨᱚᱦᱚ ᱨᱮ ᱪᱟᱞᱟᱜ ᱞᱮᱠᱟᱱᱟᱜ ᱥᱮ ᱚᱝᱠᱟ ᱞᱮᱠᱟᱱᱟᱜ ᱤᱭᱟᱹ ᱠᱚ ᱥᱟᱹᱨᱤᱛᱮᱫ ᱫᱚ ᱚᱥᱚᱢᱵᱷᱚᱵ ᱜᱮ ᱠᱟᱱᱟ ᱚᱱᱟ ᱞᱮᱠᱟᱛᱮ ᱟᱨ ᱤᱪᱪᱷᱟᱹ ᱠᱟᱛᱮ ᱨᱮᱦᱚᱸ ᱩᱯᱟᱹᱭ ᱫᱚ ᱵᱟᱹᱱᱩᱜᱼᱟ